ᱤᱧᱟᱹᱜ ᱢᱤᱫ ᱴᱮᱱ ᱵᱟᱜᱟᱱ ᱢᱮᱱᱟᱜ ᱟᱠᱟᱫᱟ ᱱᱤᱭᱟᱹ ᱵᱟᱜᱟᱱ ᱨᱮ ᱫᱚᱥ ᱵᱟᱨᱚᱴᱤ ᱠᱟᱛᱮᱫ ᱯᱷᱚᱞ ᱡᱤᱱᱤᱥ ᱫᱟᱨᱮ ᱢᱮᱱᱟᱜ ᱛᱤᱧᱟᱹ ᱡᱮᱢᱚᱱ ᱥᱟᱹᱯᱟᱹᱨᱤ ᱱᱟᱨᱠᱳᱞ ᱞᱤᱵᱩ ᱠᱟᱱᱴᱷᱟᱲ ᱠᱟᱨᱭᱟ ᱱᱤᱛ ᱱᱟᱨᱠᱳᱞ ᱫᱚ ᱵᱮᱨᱮᱞ ᱨᱮᱦᱚᱸ ᱰᱟᱵᱽ ᱢᱮᱱᱛᱮᱧ ᱟᱹᱠᱷᱨᱤᱧᱟ ᱟᱨ ᱵᱮᱹᱞᱮᱹ ᱛᱮᱫᱚ ᱱᱟᱨᱠᱳᱞ ᱢᱮᱱᱛᱮᱧ ᱟᱹᱠᱷᱨᱤᱧᱟ ᱟᱨ ᱵᱮᱹᱞᱮᱹ ᱱᱟᱨᱠᱳᱞᱦᱚᱸ ᱞᱟᱰᱩ ᱠᱟᱛᱮᱫ ᱢᱟᱨᱠᱮᱴ ᱨᱮᱧ ᱟᱠᱷᱨᱤᱧᱟ ᱟᱨ ᱠᱷᱟᱱᱴᱟᱲ ᱫᱚ ᱤᱪᱚᱲ ᱦᱤᱥᱟᱵᱽᱛᱮᱧ ᱟᱠᱷᱨᱤᱧᱟ ᱟᱨ ᱵᱮᱹᱞᱮᱹ ᱠᱟᱛᱮᱫᱦᱚᱸᱧ ᱟᱠᱷᱨᱤᱧᱟ ᱠᱟᱨᱭᱟ ᱠᱚᱦᱚᱸ ᱵᱮᱨᱮᱞ ᱨᱮᱦᱚᱧ ᱟᱠᱷᱨᱤᱧᱟ ᱠᱟᱪ ᱠᱚᱞᱟ ᱢᱮᱱᱛᱮ ᱟᱨ ᱯᱟᱠᱟ ᱠᱚᱞᱟ ᱢᱮᱱᱛᱮᱦᱚᱧ ᱵᱮᱹᱞᱮᱹ ᱠᱟᱛᱮᱧ ᱟᱠᱷᱨᱤᱧᱟ ᱟᱨ ᱤᱧᱟᱜ ᱵᱟᱜᱟᱱ ᱨᱮᱦᱚᱸ ᱟᱭᱢᱟ ᱨᱚᱠᱚᱢ ᱵᱟᱦᱟ ᱫᱟᱨᱤᱧ ᱨᱚᱦᱚᱭ ᱟᱠᱟᱫᱟ ᱡᱮᱢᱚᱱ ᱠᱩᱥᱱᱤ ᱵᱟᱦᱟ ᱜᱚᱞᱟᱯ ᱵᱟᱦᱟ ᱡᱚᱵᱟ ᱵᱟᱦᱟ ᱜᱟᱸᱫᱟ ᱵᱟᱦᱟ ᱟᱭᱢᱟ ᱨᱚᱠᱚᱢ ᱜᱟᱸᱫᱟ ᱵᱟᱦᱟ ᱠᱚᱫᱚ ᱢᱟᱞᱟ ᱠᱟᱛᱮᱫ ᱵᱟᱡᱟᱨ ᱨᱮᱧ ᱟᱹᱠᱷᱨᱤᱧ ᱦᱚᱴᱚ ᱠᱟᱜᱼᱟ ᱟᱨ ᱡᱚᱵᱟ ᱵᱟᱦᱟ ᱠᱚᱫᱚ ᱚᱲᱟᱜ ᱯᱩᱡᱟᱹ ᱠᱚᱨᱮᱧ ᱞᱟᱜᱟᱣᱟ ᱟᱨ